ᱤᱧ ᱫᱚ ᱵᱟᱹᱧ ᱢᱚᱱᱮ ᱜᱮᱭᱟ ᱤᱥᱤᱱ ᱵᱟᱥᱟᱝ ᱫᱚ ᱛᱤᱨᱞᱟᱹ ᱠᱚᱣᱟᱜ ᱠᱟᱹᱢᱤ ᱠᱟᱱ ᱜᱮᱭᱟ ᱱᱚᱶᱟ ᱫᱚ ᱠᱚᱲᱟ ᱦᱚᱯᱚᱱ ᱦᱚᱸᱠᱚ ᱠᱟᱹᱢᱤ ᱜᱮᱭᱟ ᱡᱚᱠᱷᱚᱱ ᱛᱤᱨᱞᱟᱹ ᱠᱚᱦᱚᱸ ᱨᱩᱣᱟᱹ ᱦᱟᱥᱩ ᱟᱠᱚᱛᱚᱠᱷᱚᱱ ᱠᱚᱲᱟ ᱦᱚᱯᱚᱱ ᱦᱚᱸᱠᱚ ᱤᱥᱤᱱ ᱵᱟᱥᱟᱝ ᱜᱮᱭᱟ ᱟᱨ ᱦᱚᱸ ᱟᱞᱮ ᱚᱲᱟᱜ ᱨᱮᱱ ᱫᱚ ᱠᱚᱲᱟ ᱦᱚᱯᱚᱱ ᱠᱚ ᱦᱚᱸᱠᱚ ᱤᱥᱤᱱ ᱵᱟᱥᱟᱝ ᱜᱮᱭᱟ ᱠᱚ ᱠᱟᱹᱢᱤ ᱜᱮᱭᱟ ᱠᱚ ᱟᱞᱮ ᱡᱚᱠᱷᱚᱱ ᱟᱹᱰᱤ ᱵᱮᱥᱛᱚ ᱨᱮᱞᱮ ᱛᱟᱦᱮᱱ ᱜᱮᱭᱟ ᱛᱚᱠᱷᱚᱱ ᱠᱚᱲᱟ ᱦᱚᱯᱚᱱ ᱦᱚᱸ ᱤᱥᱤᱱ ᱵᱟᱥᱟᱝ ᱜᱮᱭᱟ ᱠᱚ